ᱤᱧ ᱵᱟᱝᱞᱟ ᱨᱚᱲ ᱟᱵᱚ ᱥᱟᱱᱛᱟᱲ ᱨᱚᱲ ᱛᱮᱧ ᱚᱞ ᱠᱟᱫᱟ ᱠᱟᱹᱴᱤᱡ ᱜᱤᱫᱽᱨᱟᱹ ᱯᱟᱲᱦᱟᱣ ᱨᱮᱦᱚᱸ ᱫᱚᱢᱮ ᱢᱚᱡᱽ ᱠᱚ ᱠᱩᱥᱤᱭᱟᱜ ᱠᱟᱱᱟ ᱫᱚᱢᱮ ᱢᱚᱡᱽ ᱠᱚ ᱠᱩᱥᱤᱭᱟᱜ ᱠᱟᱱᱟ ᱚᱱᱟ ᱨᱚᱲᱛᱮ ᱢᱚᱡᱽ ᱠᱚ ᱯᱟᱲᱦᱟᱜ ᱯᱟᱲᱦᱟᱜ ᱛᱮ ᱢᱚᱡᱽ ᱠᱚ ᱟᱴᱠᱟᱨᱫᱟ ᱚᱱᱟᱛᱮ ᱫᱚᱢᱮ ᱠᱚ ᱠᱩᱥᱤᱭᱟᱜ ᱠᱟᱱᱟ ᱤᱧ ᱦᱚᱸ ᱢᱟᱱᱮᱜᱮ ᱯᱟᱲᱦᱟᱣ ᱵᱟᱲᱟ ᱠᱤᱫᱤᱧ ᱢᱚᱡᱽ ᱜᱮᱧ ᱟᱴᱠᱟᱨ ᱠᱮᱫᱟ ᱢᱚᱡᱽ ᱜᱮᱧ ᱟᱴᱠᱟᱨ ᱠᱮᱫᱟ ᱚᱱᱟᱛᱮ ᱤᱧ ᱦᱚᱸᱧ ᱚᱞ ᱠᱮᱫᱟ